ᱤᱧ ᱯᱷᱳᱴᱳ ᱛᱩᱞᱟᱹᱣ ᱞᱟᱹᱜᱤᱫ ᱫᱚ ᱟᱭᱢᱟ ᱡᱟᱭᱜᱟ ᱜᱮᱧ ᱫᱟᱬᱟ ᱟᱠᱟᱫᱟ ᱡᱮᱢᱚᱱ ᱠᱤ ᱱᱚᱛᱮ ᱟᱵᱚ ᱳᱭᱮᱥᱴᱟᱵᱚ ᱳᱭᱮᱥᱴ ᱵᱮᱝᱜᱚᱞ ᱚᱸᱰᱮ ᱡᱟᱦᱟᱸ ᱛᱤᱱᱟᱹᱜ ᱡᱮᱞᱟ ᱢᱮᱱᱟᱜ ᱠᱚ ᱡᱮᱞᱟ ᱢᱮᱱᱟᱜᱼᱟ ᱥᱟᱱᱛᱟᱲ ᱠᱚᱣᱟᱜ ᱡᱟᱦᱟᱸ ᱠᱚ ᱠᱟᱞᱪᱟᱨ ᱥᱟᱱᱛᱟᱲ ᱠᱟᱞᱪᱟᱨ ᱠᱚ ᱡᱟᱣᱨᱟᱜ ᱯᱨᱳᱜᱽᱟᱢ ᱠᱚ ᱦᱩᱭᱩᱜ ᱚᱱᱟ ᱠᱚᱫᱚ ᱡᱟᱦᱟᱸ ᱠᱚᱨᱮ ᱧᱩᱛᱩᱢᱟᱱ ᱧᱩᱛᱩᱢᱟᱱ ᱡᱟᱭᱜᱟ ᱠᱚ ᱢᱮᱱᱟᱜ ᱟᱠᱟᱫᱟ ᱚᱱᱟ ᱠᱚᱨᱮᱫᱚ ᱢᱮᱠᱥᱤᱢᱟᱢ ᱡᱟᱭᱜᱟ ᱜᱮᱧ ᱫᱟᱬᱟ ᱟᱠᱟᱫᱟ ᱛᱟᱦᱮᱸ ᱦᱮᱡ ᱟᱠᱟᱱᱟᱹᱧ ᱥᱮ ᱡᱟᱦᱟᱸ ᱱᱤᱭᱟᱹ ᱟᱞᱮ ᱟᱹᱛᱩ ᱟᱞᱮ ᱱᱤᱭᱟᱹ ᱠᱚᱨᱮ ᱡᱟᱦᱟᱸ ᱠᱚ ᱯᱩᱡᱟᱹ ᱯᱟᱨᱵᱚᱱ ᱠᱚᱨᱮ ᱡᱮᱢᱚᱱ ᱠᱤ ᱵᱟᱦᱟ ᱥᱚᱨᱦᱟᱭ ᱦᱟᱱᱟ ᱠᱚ ᱱᱤᱭᱟᱹ ᱠᱚ ᱚᱱᱟ ᱠᱚᱨᱮᱱᱟᱜ ᱪᱤᱛᱟᱹᱨ ᱟᱨ ᱯᱷᱳᱴᱳ ᱜᱽᱨᱟᱯᱷᱤ ᱵᱷᱤᱰᱭᱳ ᱜᱽᱨᱟᱯᱷᱤ ᱵᱟᱱᱟᱨ ᱜᱮ ᱤᱧ ᱠᱚᱨᱟᱣ ᱟᱠᱟᱫ ᱼᱟ ᱚᱱᱟ ᱥᱟᱶᱛᱮ ᱟᱵᱚ ᱳᱭᱮᱥᱴ ᱵᱮᱝᱜᱚᱞ ᱠᱷᱚᱱᱟᱜ ᱵᱟᱨᱦᱮ ᱠᱚᱨᱮ ᱦᱚᱸ ᱮᱴᱟᱜ ᱰᱤᱥᱴᱤᱠ ᱠᱚᱨᱮ ᱡᱮᱢᱚᱱ ᱡᱷᱟᱲᱠᱷᱟᱰ ᱩᱲᱤᱥᱥᱟ ᱚᱱᱛᱮ ᱛᱟᱹᱢᱤᱞ ᱱᱟᱲᱩ ᱫᱤᱞᱞᱤ ᱠᱳᱞᱠᱟᱛᱟ ᱚᱱᱟ ᱠᱚᱨᱮ ᱦᱚᱸ ᱜᱚᱴᱟ ᱜᱮᱧ ᱫᱟᱬᱟ ᱟᱜᱩ ᱟᱠᱟᱜᱼᱟ ᱢᱮᱱ ᱠᱷᱟᱱ ᱥᱩᱫᱩ ᱟᱵᱚ ᱥᱟᱱᱛᱟᱲ ᱠᱟᱞᱪᱟᱨ ᱨᱤᱞᱮᱴᱤᱵᱽ ᱫᱚ ᱵᱟᱝ ᱴᱨᱟᱭᱵᱮᱞ ᱦᱤᱥᱟᱹᱵᱽ ᱛᱮ ᱫᱟᱬᱟᱱ ᱞᱟᱹᱜᱤᱫ ᱚᱱᱟ ᱠᱚᱨᱮ ᱦᱚᱸᱧ ᱵᱷᱤᱰᱭᱳ ᱯᱷᱳᱴᱳ ᱜᱽᱨᱟᱯᱷᱤ ᱵᱷᱤᱰᱭᱳ ᱜᱽᱨᱟᱯᱷᱤ ᱤᱧ ᱠᱚᱨᱟᱣ ᱟᱠᱟᱫ ᱜᱮᱭᱟ ᱟᱨ ᱚᱱᱟ ᱥᱟᱶᱛᱮ ᱟᱭᱢᱟ ᱜᱟᱱ ᱜᱮ ᱚᱱᱠᱟᱱ ᱠᱟᱹᱢᱤ ᱦᱚᱨᱟ ᱢᱮᱱᱟᱜᱼᱟ ᱚᱱᱟ ᱥᱟᱶᱛᱮ ᱡᱟᱦᱟᱸ ᱱᱮᱛᱟᱨ ᱢᱮᱱᱟᱜ ᱟᱠᱟᱜ ᱛᱤᱧ ᱮᱞᱵᱟᱢ ᱠᱚᱨᱮᱱᱟᱜ ᱵᱷᱤᱰᱭᱳ ᱜᱽᱨᱟᱯᱷᱤ ᱵᱷᱤᱰᱭᱳ ᱥᱩᱴ ᱠᱚ ᱚᱱᱟ ᱠᱚᱧ ᱠᱚᱨᱟᱣ ᱮᱫᱟ ᱮᱠᱷᱚᱱᱚ ᱟᱨ ᱤᱧᱟᱹᱜ ᱡᱟᱦᱟᱸᱴᱟᱜ ᱱᱤᱛᱚᱜ ᱥᱮ ᱯᱚᱨᱚᱵᱚᱨᱛᱤ ᱡᱟᱦᱟᱸᱴᱟᱜ ᱤᱧᱟᱹᱜ ᱯᱷᱳᱴᱳ ᱛᱩᱞᱟᱹᱣ ᱥᱮ ᱵᱷᱤᱰᱭᱳ ᱜᱽᱨᱟᱯᱷᱤ ᱠᱚᱨᱟᱣ ᱞᱟᱹᱜᱤᱫ ᱡᱟᱦᱟᱸᱴᱟᱜ ᱫᱟᱬᱟ ᱤᱪᱪᱷᱟᱹ ᱢᱮᱱᱟᱜ ᱛᱤᱧᱟᱹ ᱚᱱᱟ ᱫᱚ ᱦᱩᱭᱩᱜ ᱠᱟᱱᱟ ᱟᱵᱚ ᱫᱤᱥᱚᱢ ᱠᱷᱚᱱᱟᱜ ᱵᱟᱨᱦᱮ ᱥᱮᱫ ᱪᱟᱞᱟᱜ ᱥᱟᱱᱟ ᱤᱫᱤᱧᱟ ᱟᱨ ᱤᱧᱟᱹᱜ ᱟᱥ ᱢᱤᱱᱟᱜᱼᱟ ᱡᱩᱫᱤ ᱱᱚᱝᱠᱟ ᱜᱮ ᱠᱟᱹᱢᱤ ᱦᱚᱨᱟᱧ ᱤᱫᱤᱭᱟ ᱛᱚ ᱢᱤᱫ ᱫᱤᱱ ᱵᱟᱨᱦᱮ ᱥᱮᱫ ᱚᱵᱚᱥᱥᱚ ᱤᱧ ᱪᱟᱞᱟᱜᱼᱟ ᱟᱨ ᱱᱤᱭᱟᱹ ᱴᱟᱨᱜᱮᱴ ᱫᱚ ᱢᱮᱱᱟᱜ ᱛᱤᱧ ᱜᱮᱭᱟ ᱡᱟᱛᱮ ᱵᱟᱨᱦᱮ ᱫᱤᱥᱚᱢ ᱨᱮᱭᱟᱜ ᱯᱷᱳᱴᱳ ᱜᱽᱨᱟᱯᱷᱤ ᱵᱷᱤᱰᱭᱳ ᱜᱽᱨᱟᱯᱷᱤᱧ ᱵᱮᱱᱟᱣᱟ